ᱜᱚᱱᱮᱥ ᱢᱩᱨᱢᱩ ᱯᱤᱛᱷᱚᱢ ᱵᱮᱥᱨᱟ ᱡᱚᱜᱚ ᱵᱮᱥᱨᱟ ᱪᱷᱳᱴᱳ ᱵᱮᱥᱨᱟ ᱵᱤᱯᱤᱱ ᱵᱮᱥᱨᱟ ᱟᱨ ᱫᱤᱠᱩ ᱦᱮᱢᱵᱨᱚᱢ ᱴᱷᱟᱴᱩ ᱢᱩᱨᱢᱩ ᱥᱟᱢᱚ ᱢᱩᱨᱢᱩ ᱨᱮᱵᱮᱱ ᱢᱩᱨᱢᱩ ᱠᱟᱨᱟᱨ ᱢᱩᱨᱢᱩ